ᱤᱧ ᱡᱟᱦᱟᱸ ᱛᱤᱥ ᱢᱤᱫᱴᱟᱱᱝ ᱦᱚᱸ ᱜᱟᱫᱮᱞ ᱥᱟᱶᱛᱮ ᱵᱟᱹᱧ ᱫᱟᱹᱲ ᱠᱟᱫᱟ ᱢᱤᱫᱴᱟᱝ ᱦᱚᱸ ᱠᱞᱟᱵᱽ ᱨᱮᱦᱚᱸ ᱵᱟᱹᱧ ᱥᱮᱞᱮᱫ ᱟᱠᱟᱱᱟ ᱟᱨ ᱚᱱᱟ ᱵᱮᱯᱟᱨ ᱛᱮ ᱪᱮᱫ ᱦᱚᱸ ᱵᱟᱹᱧ ᱵᱩᱡᱷᱟᱹᱣ ᱠᱟᱜᱼᱟ ᱡᱩᱫᱤ ᱤᱧ ᱡᱟᱦᱟᱸ ᱛᱤᱥ ᱢᱤᱫᱴᱟᱝ ᱜᱟᱫᱮᱞ ᱥᱟᱶᱛᱮ ᱫᱟᱹᱲ ᱨᱮᱭᱟᱜ ᱥᱩᱡᱳᱜᱽ ᱤᱧ ᱧᱟᱢ ᱞᱮᱠᱷᱟᱡ ᱛᱟᱦᱚᱞᱮ ᱪᱟᱞᱟᱣ ᱞᱟᱜᱟᱜᱼᱟ